ᱟᱞᱮᱭᱟᱜ ᱥᱩᱨᱼᱥᱩᱯᱩᱨ ᱨᱮ

ᱡᱟᱦᱟᱸᱫᱚ ᱨᱟᱡᱽᱱᱚᱜᱚᱨ ᱨᱮ ᱢᱮᱱᱟᱜᱼᱟ ᱜᱳᱢᱤᱫᱯᱩᱨ ᱨᱮ ᱢᱮᱱᱟᱜᱼᱟ ᱦᱮᱸᱥᱚᱞᱨᱮ ᱢᱮᱱᱟᱜᱼᱟ ᱠᱩᱴᱩᱝᱨᱮ ᱢᱮᱱᱟᱜᱼᱟ ᱟᱨ ᱢᱤᱫᱴᱟᱝ ᱨᱟᱡᱽᱱᱚᱜᱚᱨ ᱨᱮᱜᱮ ᱢᱮᱱᱟᱜᱼᱟ ᱵᱟᱨᱭᱟ ᱢᱮᱱᱟᱜᱼᱟ ᱟᱫᱚ ᱚᱱᱟᱫᱚ ᱥᱩᱨ ᱜᱮᱭᱟ

ᱢᱟᱱᱮ ᱨᱩᱣᱟᱹᱼᱦᱟᱹᱥᱩ ᱢᱟᱱᱮ ᱵᱟᱡᱟᱣ ᱵᱟᱞᱟ ᱠᱚ ᱮᱢᱟᱱ ᱵᱟᱞᱟ ᱠᱚ ᱡᱚᱛᱚᱣᱟᱜ ᱜᱮ ᱥᱩᱵᱤᱫᱷᱟ ᱚᱸᱰᱮᱫᱚ ᱢᱮᱱᱟᱜᱼᱟ ᱟᱨ